ᱟᱛᱳ ᱴᱚᱴᱷᱟᱨᱮ ᱥᱚᱨᱠᱟᱨᱤ ᱥᱟᱥᱚᱱ ᱵᱚᱱᱫᱮᱡᱽ ᱚᱵᱷᱟᱵᱽ ᱟᱹᱰᱤᱜᱟᱱ ᱜᱮ ᱢᱮᱱᱟᱜᱼᱟ ᱢᱮᱱᱫᱚ ᱡᱟᱦᱟᱸ ᱞᱮᱠᱟ ᱥᱚᱨᱠᱟᱨᱟᱜ ᱵᱮᱵᱚᱥᱛᱷᱟ ᱢᱮᱱᱟᱜᱼᱟ ᱚᱱᱟ ᱦᱤᱥᱟᱹᱵᱽ ᱛᱮ ᱨᱮᱸᱜᱮᱡ ᱦᱚᱲ ᱠᱚᱫᱚ ᱥᱩᱵᱤᱫᱷᱟ ᱫᱚ ᱵᱟᱝ ᱠᱚ ᱧᱟᱢ ᱫᱟᱲᱮᱭᱟᱜ ᱠᱟᱱᱟ ᱪᱮᱫ ᱠᱚᱠᱚ ᱧᱟᱢᱟ ᱪᱮᱫ ᱠᱚ ᱵᱟᱠᱚ ᱧᱟᱢᱟ ᱛᱤᱱᱟᱹᱜ ᱠᱚ ᱧᱟᱢᱟ ᱛᱤᱱᱟᱹᱜ ᱠᱚ ᱵᱟᱠᱚ ᱧᱟᱢᱟ ᱱᱚᱣᱟ ᱡᱤᱱᱤᱥ ᱠᱚ ᱨᱮᱸᱜᱮᱡ ᱦᱚᱲᱫᱚ ᱪᱮᱫᱦᱚᱸ ᱵᱟᱠᱚ ᱴᱷᱤᱠᱟᱹ ᱵᱩᱡᱷᱟᱹᱣ ᱫᱟᱲᱮᱭᱟᱜ ᱠᱟᱱᱟ ᱩᱱᱠᱩ ᱫᱚ ᱧᱩᱛᱟᱹᱛ ᱨᱮᱜᱮ ᱢᱮᱱᱟᱜ ᱠᱚᱣᱟ ᱟᱨ ᱟᱸᱫᱷᱟ ᱛᱮᱜᱮ ᱩᱱᱠᱩ ᱫᱚ ᱡᱟᱦᱟᱸ ᱛᱤᱱᱟᱹᱜ ᱠᱚ ᱧᱟᱢᱮᱫ ᱨᱮᱦᱚᱸ ᱵᱮᱥ ᱜᱮ ᱵᱟᱠᱚ ᱧᱟᱢᱮᱫ ᱨᱮᱦᱚᱸ ᱵᱮᱥ ᱜᱮ ᱚᱱᱠᱟ ᱞᱮᱠᱟ ᱱᱟᱦᱟᱜ ᱪᱟᱹᱞᱩ ᱢᱮᱱᱟᱜᱼᱟ ᱨᱮᱸᱜᱮᱡ ᱦᱚᱲ ᱠᱚ ᱛᱤᱱᱟᱹᱜ ᱠᱟᱛᱮᱫ ᱪᱟᱣᱞᱮ ᱠᱚ ᱧᱟᱢᱟ ᱛᱤᱱᱟᱹᱜ ᱠᱟᱛᱮᱫ ᱫᱚ ᱵᱟᱝᱟ ᱚᱠᱚᱭ ᱠᱚᱠᱚ ᱧᱟᱢᱟ ᱚᱠᱚᱭ ᱠᱚᱫᱚ ᱵᱟᱝᱟ ᱚᱱᱟ ᱠᱚᱦᱚᱸ ᱴᱷᱤᱠ ᱵᱮᱵᱚᱥᱛᱷᱟ ᱫᱚ ᱵᱟᱝ ᱵᱟᱲᱟᱭ ᱦᱩᱭ ᱫᱟᱲᱮᱭᱟᱜ ᱠᱟᱱᱟ ᱥᱟᱶᱛᱮ ᱟᱛᱳᱼᱴᱚᱞᱟ ᱠᱚᱨᱮ ᱠᱩᱢᱲᱩ ᱰᱟᱠᱟᱛ ᱱᱚᱝᱠᱟᱱᱟᱜ ᱠᱚᱦᱚᱸ ᱟᱹᱰᱤᱜᱟᱱ ᱟᱰᱮ ᱴᱚᱞᱟ ᱠᱚᱨᱮ ᱦᱩᱭᱩᱜ ᱠᱟᱱᱟ ᱚᱱᱟ ᱤᱫᱤ ᱨᱮᱱᱟᱜ ᱵᱮᱵᱚᱥᱛᱷᱟ ᱚᱱᱟ ᱠᱚ ᱟᱞᱚ ᱦᱩᱭᱩᱜ ᱞᱟᱹᱜᱤᱫ ᱚᱱᱠᱟᱱᱟᱜ ᱵᱮᱵᱚᱥᱛᱷᱟ ᱦᱚᱸ ᱥᱚᱨᱠᱟᱨᱟᱜ ᱵᱟᱝ ᱧᱮᱞᱚᱜᱚᱜ ᱠᱟᱱᱟ ᱡᱮᱢᱚᱱ ᱚᱱᱠᱟᱱᱟᱜ ᱠᱟᱹᱢᱤᱦᱚᱨᱟ ᱡᱩᱫᱤ ᱧᱮᱞᱚᱜᱼᱟ ᱡᱩᱫᱤ ᱠᱩᱨᱩᱢᱩᱴᱩᱜᱼᱟ ᱦᱩᱱᱟᱹᱝ ᱯᱟᱞᱮ ᱱᱚᱝᱠᱟ ᱟᱰᱮ ᱴᱚᱞᱟ ᱠᱚᱨᱮ ᱚᱱᱠᱟᱱᱟᱜ ᱵᱮᱼᱵᱟᱹᱲᱤᱡ ᱚᱱᱠᱟᱱᱟᱜ ᱠᱟᱹᱢᱤᱦᱚᱨᱟ ᱫᱚ ᱵᱟᱝ ᱧᱮᱞᱚᱜᱼᱟ ᱵᱟᱝ ᱞᱟᱦᱟᱜᱼᱟ ᱚᱱᱟ ᱨᱮᱱᱟᱜ ᱥᱟᱥᱚᱱ ᱵᱮᱵᱚᱥᱛᱷᱟ ᱠᱷᱟᱴᱚ ᱜᱮᱭᱟ ᱡᱮᱢᱚᱱ ᱯᱩᱞᱤᱥ ᱠᱚ ᱚᱱᱟ ᱦᱤᱥᱟᱹᱵᱽ ᱫᱚ ᱵᱟᱠᱚ ᱠᱟᱹᱢᱤ ᱠᱟᱱᱟ ᱵᱟᱠᱚ ᱪᱷᱩᱴᱟᱹᱜ ᱠᱟᱱᱟ ᱚᱱᱟ ᱤᱫᱤ ᱠᱟᱛᱮᱫ ᱱᱚᱣᱟ ᱨᱮᱱᱟᱜ ᱠᱟᱹᱢᱤᱦᱚᱨᱟ ᱫᱚ ᱚᱱᱠᱟ ᱫᱚ ᱥᱩᱵᱤᱫᱷᱟ ᱫᱚ ᱪᱮᱫᱦᱚᱸ ᱵᱟᱝ ᱵᱩᱡᱷᱟᱹᱜ ᱠᱟᱱᱟ